ᱡᱤᱭᱟᱹᱞᱤ ᱟᱹᱥᱩᱞ ᱞᱮᱠᱟ ᱛᱮᱫᱚ ᱞᱟᱹᱭ ᱜᱟᱱᱚᱜᱼᱟ ᱥᱤᱢ ᱥᱩᱠᱨᱤ ᱵᱷᱤᱰᱤ ᱢᱮᱨᱚᱢ ᱠᱚᱞᱮ ᱟᱹᱥᱩᱞ ᱠᱚᱣᱟ ᱢᱚᱪᱟ ᱠᱚ ᱡᱩᱫᱤ ᱜᱷᱟᱜ ᱛᱟᱠᱚᱣᱟ ᱥᱮᱠᱚ ᱯᱟᱛᱞᱟ ᱯᱟᱭᱠᱷᱟᱱᱟᱭᱟ ᱡᱟᱦᱟᱸ ᱟᱹᱛᱩ ᱚᱲᱟᱜ ᱠᱚᱨᱮᱠᱚ ᱰᱟᱠᱛᱟᱨ ᱠᱚᱠᱚ ᱦᱤᱡᱩᱜ ᱜᱮᱭᱟ ᱵᱷᱮᱱᱴᱮᱹᱱᱟᱹᱨᱤ ᱰᱟᱠᱛᱟᱨ ᱩᱱᱠᱩ ᱴᱷᱮᱱ ᱞᱮ ᱴᱨᱤᱴᱢᱮᱱᱴ ᱦᱚᱪᱚ ᱠᱚᱣᱟ ᱡᱟᱛᱮ ᱱᱟᱭᱛᱮ ᱱᱟᱯᱟᱭ ᱛᱮᱠᱚ ᱛᱟᱦᱮᱱ ᱢᱟ ᱵᱷᱟᱹᱜᱤ ᱛᱮᱠᱚ ᱛᱟᱦᱮᱱ ᱢᱟ ᱟᱨ ᱟᱞᱮ ᱟᱹᱛᱩ ᱟᱥᱮᱼᱯᱟᱥᱮ ᱠᱚᱨᱮᱫ ᱢᱤᱫ ᱵᱟᱨ ᱵᱚᱭᱞᱟᱨ ᱯᱷᱨᱟᱢ ᱠᱚ ᱢᱮᱱᱟᱜᱼᱟ ᱥᱮ ᱥᱩᱠᱨᱤ ᱯᱷᱨᱟᱢ ᱦᱚᱸ ᱢᱮᱱᱟᱜᱼᱟ ᱩᱱᱠᱩ ᱫᱚ ᱟᱠᱚᱣᱟᱜ ᱰᱟᱠᱛᱟᱨᱤ ᱥᱮ ᱵᱷᱮᱹᱠᱥᱤᱱ ᱠᱚᱠᱚ ᱮᱢᱟ ᱠᱚᱣᱟ ᱥᱩᱠᱨᱤ ᱥᱤᱢ ᱡᱟᱛᱮ ᱵᱷᱟᱹᱜᱤ ᱠᱚ ᱛᱟᱦᱮᱱ ᱢᱟ ᱥᱮ ᱥᱚᱨᱠᱟᱨᱤ ᱥᱮ ᱜᱚᱲᱚᱥᱚᱯᱚᱦᱚᱫ ᱠᱚ ᱧᱟᱢ ᱠᱟᱫᱟ ᱚᱱᱠᱟᱱ